ᱦᱮᱞᱳ ᱰᱨᱟᱭᱵᱷᱟᱨ ᱵᱟᱹᱵᱩ ᱚᱠᱟᱨᱮ ᱢᱮᱱᱟᱜ ᱢᱮᱭᱟ ᱟᱞᱮ ᱫᱚ ᱵᱳᱞᱯᱩᱨ ᱨᱮ ᱦᱮᱱᱟᱜ ᱞᱮᱭᱟ ᱟᱢ ᱞᱚᱜᱚᱱ ᱛᱟᱲᱟᱛᱟ ᱲᱤ ᱦᱤᱡᱩᱜ ᱢᱮ ᱟᱞᱮᱞᱮ ᱛᱟᱺᱜᱤ ᱟᱠᱟᱫ ᱢᱮᱭᱟ